ᱡᱟᱦᱟᱸᱭ ᱦᱚᱲ ᱥᱮ ᱡᱟᱦᱟᱸᱭ ᱜᱤᱫᱽᱨᱟᱹ ᱠᱚ ᱱᱟᱶᱟ ᱱᱟᱶᱟ ᱪᱷᱚᱵᱤ ᱟᱸᱠᱟᱣ ᱥᱮ ᱟᱸᱠᱟᱣ ᱠᱚ ᱪᱮᱫ ᱮᱫᱟ ᱩᱱᱠᱩ ᱫᱚ ᱟᱨᱠᱤ ᱚᱱᱮ ᱩᱱᱠᱩᱣᱟᱜ ᱥᱠᱤᱞ ᱥᱮ ᱩᱱᱠᱩᱣᱟᱜ ᱥᱚᱞᱦᱮ ᱯᱚᱨᱟᱢᱚᱨᱥᱚ ᱫᱚ ᱦᱳᱭᱳᱜ ᱠᱟᱱᱟ ᱡᱮ ᱮᱫ ᱩᱱᱠᱩ ᱯᱚᱨᱟᱢᱚᱨᱥᱚ ᱮᱢᱚᱜ ᱦᱳᱭᱳᱜ ᱠᱟᱱᱟ ᱡᱮ ᱯᱨᱟᱠᱴᱤᱥ ᱡᱚᱛᱚᱠᱤᱪᱷᱩ ᱜᱮ ᱱᱤᱨᱵᱷᱚᱨᱟ ᱯᱨᱮᱠᱴᱤᱥ ᱩᱯᱚᱨ

ᱵᱟᱱᱟ ᱛᱟᱨᱯᱚᱨ ᱛᱩᱭᱩ ᱦᱮᱸ ᱪᱮᱬᱮ ᱢᱟᱨᱟᱜ ᱢᱟᱨᱟᱜ ᱪᱮᱬᱮ ᱛᱟᱨᱯᱚᱨ ᱢᱤᱨᱩ ᱪᱮᱬᱮ ᱠᱤᱥᱱᱤ ᱪᱮᱬᱮ ᱠᱚᱜ ᱪᱮᱬᱮ ᱵᱤᱵᱷᱤᱱᱱᱚ ᱨᱚᱠᱚᱢ ᱪᱮᱬᱮᱭᱟᱜ ᱵᱷᱮᱜᱟᱨ ᱵᱷᱮᱜᱟᱨ ᱮᱢ ᱵᱮᱱᱟᱣ ᱠᱚᱣᱟ ᱛᱟᱨᱯᱚᱨ ᱚᱲᱟᱜ ᱫᱩᱣᱟᱹᱨ ᱵᱷᱮᱜᱟᱨ ᱵᱷᱮᱜᱟᱨ ᱵᱮᱱᱟᱣ ᱠᱚᱣᱟ ᱚᱱᱟ ᱟᱭᱢᱟ ᱯᱨᱮᱠᱴᱤᱥ ᱦᱳᱭᱳᱜᱼᱟ ᱵᱚᱞᱮ ᱯᱨᱮᱠᱴᱤᱥ ᱯᱨᱮᱥᱠᱴᱤᱥ ᱛᱮ ᱠᱷᱟᱛᱟ ᱠᱚ ᱯᱮᱨᱮᱡ ᱪᱟᱵᱟ ᱦᱳᱭᱳᱜᱼᱟ ᱯᱨᱚᱛᱷᱚᱢᱨᱮ ᱨᱩᱞ ᱛᱮ ᱵᱮᱱᱟᱣ ᱦᱳᱭᱳᱜᱼᱟ ᱛᱟᱨᱯᱚᱨ ᱨᱩᱞ ᱛᱮ ᱵᱮᱱᱟᱣ ᱠᱟᱛᱮᱫ ᱯᱨᱚᱛᱷᱚᱢ ᱫᱚ ᱳᱭᱮᱞ ᱯᱳᱥᱴᱟᱞ ᱛᱮᱠᱚ ᱨᱚᱝ ᱟ ᱳᱭᱮᱞ ᱯᱟᱥᱴᱟᱞᱛᱮ ᱨᱚᱝ ᱪᱮᱫ ᱦᱳᱭᱳᱜᱼᱟ ᱳᱭᱮᱞ ᱯᱟᱥᱴᱟᱞ ᱨᱮ ᱨᱚᱝ ᱮᱢ ᱪᱮᱫ ᱠᱮᱫᱟ ᱡᱚᱠᱷᱚᱱ ᱮᱢ ᱞᱟᱹᱴᱩᱭᱮᱱᱟ ᱟᱨ ᱟᱥᱛᱮ ᱟᱥᱛᱮ ᱟᱢᱟᱜ ᱡᱚᱠᱷᱚᱱ ᱯᱨᱮᱠᱴᱤᱥ ᱫᱷᱮᱹᱨᱚᱜ ᱛᱟᱢᱟ ᱟᱨ ᱡᱷᱚᱛᱚ ᱨᱮᱱᱟᱜ ᱨᱚᱝ ᱠᱟᱞᱟᱨ ᱠᱚᱢ ᱟᱹᱜᱩ ᱫᱟᱲᱮᱭᱟᱜ ᱠᱟᱱᱟ ᱤᱱᱟᱹᱯᱚᱨ ᱳᱣᱟᱴᱟᱨ ᱠᱟᱞᱟᱨ ᱛᱮᱢ ᱨᱚᱝ ᱫᱟᱲᱮᱭᱟᱠᱚᱣᱟ ᱡᱮ ᱳᱣᱟᱴᱟᱨ ᱠᱟᱞᱟᱨ ᱠᱮᱢᱮᱞ ᱨᱮᱭᱟᱜ ᱳᱣᱟᱴᱟᱨ ᱠᱟᱞᱟᱨ ᱠᱷᱩᱵᱽ ᱵᱷᱟᱹᱜᱮᱹᱭᱟ ᱠᱷᱩᱵᱽ ᱫᱟᱹᱢᱤ ᱨᱮᱭᱟᱜ ᱢᱚᱞᱚᱝ ᱨᱚᱝ ᱦᱚᱸ ᱧᱟᱢᱚᱜᱼᱟ ᱵᱚᱛᱚᱞ ᱨᱮᱭᱟᱜ ᱨᱚᱝ ᱦᱚᱸ ᱧᱟᱢᱚᱜᱼᱟ ᱟᱨ ᱚᱱᱟ ᱢᱚᱞᱚᱝ ᱞᱮᱠᱟᱱᱟᱜ ᱡᱟᱦᱟᱸ ᱨᱚᱝ ᱛᱟᱦᱮᱱᱟ ᱢᱚᱞᱚᱝᱼ ᱵᱷᱤᱛᱨᱤ ᱨᱮ ᱚᱱᱠᱟᱱᱟᱜ ᱨᱚᱝ ᱛᱮᱜᱮ ᱵᱷᱟᱹᱜᱮᱹᱭᱟ ᱚᱱᱠᱟᱱᱟᱜ ᱨᱚᱝ ᱛᱮ ᱟᱹᱰᱤ ᱥᱩᱱᱫᱚᱨ ᱥᱩᱱᱫᱚᱨ ᱪᱷᱚᱵᱤ ᱠᱚ ᱵᱮᱱᱟᱜᱼᱟ ᱯᱨᱚᱛᱷᱚᱢ ᱯᱨᱚᱛᱷᱚᱢ ᱫᱚ ᱢᱚᱸᱡᱽ ᱛᱮ ᱵᱟᱢ ᱵᱮᱱᱟᱣ ᱫᱟᱲᱮᱭᱟᱠᱚᱣᱟ ᱠᱤᱱᱛᱩ ᱡᱚᱠᱷᱚᱱᱮᱢ ᱵᱮᱱᱟᱣ ᱠᱚᱣᱟ ᱵᱮᱱᱟᱣ ᱵᱮᱱᱟᱣᱛᱮ ᱯᱨᱮᱠᱴᱤᱥ ᱯᱨᱮᱠᱴᱤᱥᱛᱮ ᱦᱮᱸ ᱡᱮ ᱟᱞᱟᱫᱟ ᱟᱞᱟᱫᱟ ᱯᱨᱚᱛᱷᱚᱢ ᱮᱢ ᱵᱮᱱᱟᱣ ᱠᱮᱫᱟ ᱟᱞᱟᱫᱟ ᱟᱞᱟᱫᱟ ᱨᱚᱝ ᱮᱢ ᱪᱮᱫ ᱠᱮᱫᱟ ᱤᱱᱟᱹ ᱯᱚᱨ ᱫᱚ ᱟᱢ ᱡᱚᱠᱷᱚᱱ ᱥᱤᱱᱟᱨ ᱵᱮᱱᱟᱣᱟ ᱛᱚᱠᱷᱚᱱ ᱚᱲᱟᱜ ᱮᱢ ᱵᱮᱱᱟᱣ ᱠᱮᱫᱟ ᱜᱟᱰᱟᱢ ᱵᱮᱱᱟᱣ ᱠᱮᱫᱟ ᱜᱟᱰᱟᱢ ᱵᱮᱱᱟᱣ ᱠᱮᱫᱟ ᱦᱚᱲᱮᱢ ᱵᱮᱱᱟᱣ ᱠᱮᱫ ᱠᱚᱣᱟ ᱜᱟᱹᱰᱭᱟᱹᱢ ᱵᱮᱱᱟᱣ ᱠᱮᱫᱟ ᱫᱟᱨᱮ ᱯᱟᱞᱟᱢ ᱵᱮᱱᱟᱣ ᱠᱮᱫᱟ ᱠᱷᱤᱡᱩᱨ ᱫᱟᱨᱮᱢ ᱵᱮᱱᱟᱣᱫᱟ ᱛᱟᱞᱮ ᱫᱟᱨᱮᱢ ᱵᱮᱱᱟᱣᱫᱟ ᱥᱮᱨᱢᱟᱢ ᱵᱮᱱᱟᱣᱫᱟ ᱥᱮᱨᱢᱟ ᱥᱩᱫᱷᱩ ᱱᱤᱞᱜᱮ ᱵᱮᱱᱟᱣ ᱞᱮᱠᱷᱟᱱ ᱵᱟᱝ ᱦᱳᱭᱳᱜᱼᱟ ᱚᱱᱰᱮᱦᱚᱸ ᱯᱩᱸᱰ ᱟᱨ ᱱᱤᱞᱛᱮ ᱨᱚᱝ ᱦᱳᱭᱳᱜᱼᱟ ᱦᱮᱸ ᱛᱟᱨᱯᱚᱨ ᱢᱤᱫ ᱴᱮᱡ ᱯᱚᱨᱤᱵᱮᱥ ᱮᱢ ᱵᱮᱱᱟᱣᱫᱟ ᱥᱮᱛᱟᱜ ᱵᱮᱞᱟ ᱨᱮᱭᱟᱜ ᱯᱚᱨᱤᱵᱮᱥ ᱮᱢ ᱵᱮᱱᱟᱣ ᱫᱟᱲᱮᱭᱟᱜᱼᱟ ᱛᱤᱠᱤᱱ ᱵᱮᱲᱟ ᱨᱮᱭᱟᱜ ᱯᱚᱨᱤᱵᱮᱥ ᱟᱹᱭᱩᱵ ᱵᱮᱲᱟ ᱨᱮᱭᱟᱜ ᱯᱚᱨᱤᱵᱮᱥ ᱛᱟᱨᱯᱚᱨ ᱰᱟᱝᱨᱤ ᱯᱟᱞᱦᱟ ᱨᱮᱭᱟᱜ ᱪᱤᱛᱟᱹᱨ ᱥᱮᱰᱳ ᱟᱨᱠᱤ ᱪᱷᱟᱭᱟ ᱪᱮᱫᱞᱮᱠᱟ ᱦᱳᱭᱳᱜᱼᱟ ᱚᱱᱟᱠᱚᱢ ᱵᱮᱱᱟᱣ ᱪᱮᱫ ᱫᱟᱲᱮᱭᱟᱜᱼᱟ ᱚᱱᱟᱠᱚ ᱵᱮᱱᱟᱣ ᱵᱟᱲᱟ ᱠᱟᱛᱮᱫ ᱚᱱᱟ ᱠᱚᱫᱚ ᱯᱨᱚᱪᱩᱨ ᱯᱨᱮᱠᱴᱤᱥ ᱦᱳᱭᱳᱜᱼᱟ ᱯᱨᱚᱪᱩᱨ ᱛᱤᱱᱟᱹᱜ ᱮᱢ ᱯᱨᱮᱠᱴᱤᱥ ᱼᱟ ᱩᱱᱟᱹᱜ ᱜᱮᱢ ᱪᱮᱫᱟ ᱟᱨ ᱢᱤᱫ ᱴᱮᱱ ᱠᱟᱛᱷᱟ ᱦᱳᱭᱳᱜ ᱠᱟᱱᱟ ᱡᱮ ᱡᱚᱠᱷᱚᱱ ᱟᱢᱮᱢ ᱪᱮᱫ ᱠᱮᱫᱟ ᱛᱚᱠᱷᱚᱱ ᱱᱤᱡᱮ ᱛᱮᱸᱦᱚᱢ ᱠᱚᱨᱟᱣ ᱫᱟᱲᱮᱭᱟᱜᱼᱟ ᱟᱜᱽᱜᱨᱚᱦᱚ ᱵᱤᱥᱮᱥ ᱠᱚᱨᱮ ᱟᱜᱽᱜᱨᱚᱦᱚᱸ ᱛᱟᱦᱮᱱ ᱛᱟᱢ ᱠᱷᱟᱱ ᱯᱨᱮᱠᱴᱤᱥ ᱦᱳᱭᱳᱜ ᱛᱟᱢᱟ ᱯᱨᱮᱠᱴᱤᱥ ᱦᱳᱭ ᱞᱮᱱᱠᱷᱟᱱ ᱜᱮ ᱟᱢ ᱢᱤᱫ ᱴᱮᱱ ᱫᱚᱨᱠᱟᱨ ᱟᱢᱟ ᱢᱟᱥᱴᱟᱨ ᱫᱚᱨᱠᱟᱨᱟᱢᱟ ᱚᱲᱟᱜ ᱨᱮ ᱟᱢ ᱡᱚᱠᱷᱚᱱᱮᱢ ᱪᱮᱫᱟ ᱛᱚᱠᱷᱚᱱ ᱮᱫ ᱚᱲᱟᱜ ᱨᱮ ᱡᱚᱠᱷᱚᱱᱮᱢ ᱪᱮᱫᱟ ᱛᱚᱠᱷᱚᱱᱮᱢ ᱢᱤᱫ ᱴᱮᱱ ᱢᱟᱥᱴᱟᱨ ᱦᱚᱢ ᱱᱤᱭᱳᱜᱽ ᱫᱟᱲᱮ ᱟᱭᱟ ᱵᱮᱠᱛᱤᱜᱚᱛᱚ ᱯᱨᱟᱭᱵᱷᱮᱴ ᱢᱟᱥᱴᱟᱨ ᱞᱮᱠᱟ ᱡᱟᱦᱟᱸᱭ ᱪᱷᱚᱵᱤ ᱟᱸᱠᱟᱭ ᱵᱟᱲᱟᱭᱟ ᱚᱱᱠᱟᱱ ᱠᱚᱱ ᱢᱟᱥᱴᱟᱨ ᱟᱢ ᱱᱤᱭᱳᱜᱽ ᱠᱮᱫ ᱠᱚ ᱟᱢ ᱯᱚᱭᱥᱟ ᱫᱤᱭᱮ ᱤᱱᱟᱹ ᱯᱚᱨ ᱟᱢ ᱡᱚᱠᱷᱚᱱ ᱟᱨᱚ ᱢᱚᱸᱡᱽ ᱛᱮᱢ ᱪᱮᱫ ᱠᱮᱫᱟ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭᱨᱮ ᱚᱱᱰᱮ ᱠᱚᱞᱟ ᱵᱷᱚᱵᱚᱱ ᱨᱮᱢ ᱵᱷᱚᱨᱛᱤ ᱫᱟᱲᱮᱭᱟᱜᱼᱟ ᱛᱟᱨᱯᱚᱨ ᱵᱤᱵᱷᱤᱱᱱᱚ ᱨᱚᱠᱚᱢ ᱵᱤᱥᱥᱚ ᱵᱤᱫᱽᱫᱟᱞᱚᱭ ᱥᱮ ᱟᱨᱴ ᱥᱠᱩᱞ ᱨᱮ ᱟᱢᱮᱢ ᱵᱷᱚᱨᱛᱤ ᱫᱟᱲᱮᱭᱟᱜᱼᱟ ᱪᱷᱚᱵᱤ ᱟᱸᱠᱟᱣ ᱪᱮᱫ ᱠᱟᱛᱮᱫ ᱦᱚᱸ ᱟᱭᱢᱟ ᱪᱟᱠᱨᱤ ᱵᱟᱠᱨᱤ ᱥᱮ ᱱᱳᱠᱨᱤ ᱨᱮᱭᱟᱜ ᱦᱚᱸ ᱥᱩᱡᱳᱜᱽ ᱥᱩᱵᱤᱫᱷᱟ ᱢᱮᱱᱟᱜ ᱟᱠᱟᱫᱟ ᱥᱮ ᱚᱱᱟᱠᱚ ᱪᱮᱫ ᱠᱟᱛᱮᱫ ᱦᱚᱸ ᱱᱤᱡᱮᱛᱮᱦᱚᱸ ᱱᱤᱡᱮᱛᱮᱢ ᱠᱚᱨᱟᱣ ᱫᱟᱲᱮᱭᱟᱜᱼᱟ ᱟᱨᱠᱤᱴᱮᱠᱪᱟᱨ ᱡᱟᱦᱟᱸ ᱠᱚ ᱢᱮᱛᱟᱜ ᱠᱟᱱᱟ ᱚᱱᱟ ᱠᱚᱦᱚᱸᱢ ᱪᱮᱫ ᱫᱟᱲᱮᱭᱟᱜᱼᱟ ᱪᱷᱚᱵᱤ ᱟᱸᱠᱟᱣ ᱥᱟᱶ ᱥᱟᱶᱛᱮ ᱮᱭᱵᱟᱨᱮ ᱡᱚᱠᱷᱚᱱ ᱵᱷᱟᱹᱜᱤᱢ ᱟᱸᱠᱟᱣᱮᱜ ᱠᱚᱣᱟ ᱛᱟᱦᱞᱮ ᱟᱢ ᱢᱤᱫ ᱴᱮᱱ ᱥᱚᱝᱥᱛᱷᱟ ᱠᱷᱚᱱ ᱥᱟᱨᱴᱤᱯᱷᱤᱠᱮᱴ ᱫᱚᱨᱠᱟᱨᱟᱢᱟ ᱚᱱᱟ ᱞᱟᱹᱜᱤᱫ ᱛᱮ ᱵᱤᱥᱥᱚ ᱵᱷᱟᱨᱚᱛᱤ ᱥᱚᱝᱥᱛᱷᱟ ᱫᱚᱨᱠᱟᱨ ᱢᱮᱱᱟᱜᱼᱟ ᱚᱱᱟᱠᱚ ᱥᱚᱝᱥᱛᱷᱟᱨᱮ ᱟᱨᱴ ᱥᱠᱩᱞ ᱨᱮ ᱡᱮᱠᱳᱱᱳ ᱟᱨᱴ ᱥᱠᱩᱞ ᱠᱷᱚᱱ ᱪᱷᱚᱵᱤ ᱟᱸᱠᱟᱣ ᱟᱨᱚ ᱢᱚᱸᱡᱽᱛᱮ ᱠᱚᱨᱟᱣ ᱟᱨᱠᱤ ᱢᱚᱸᱡᱽᱛᱮᱢ ᱟᱸᱠᱟᱣ ᱫᱟᱲᱮᱭᱟᱠᱚᱣᱟ ᱵᱷᱚᱵᱤᱥᱥᱚᱛᱨᱮ ᱟᱢᱟᱜ ᱡᱮᱱᱚ ᱚᱱᱟ ᱥᱟᱨᱴᱤᱯᱷᱤᱠᱮᱴ ᱠᱟᱡᱮᱨᱮ ᱞᱟᱜᱟᱜ ᱛᱟᱢ ᱪᱟᱠᱨᱤ ᱵᱟᱠᱨᱤ ᱡᱚᱠᱷᱚᱱ ᱵᱟᱢ ᱧᱟᱢ ᱠᱟᱜᱼᱟ ᱮᱱᱛᱮ ᱨᱮᱦᱚᱸ ᱵᱤᱵᱷᱤᱱᱱᱚ ᱨᱚᱠᱚᱢ ᱯᱨᱮᱨᱟᱭᱵᱷᱮᱴ ᱨᱮᱦᱚᱸ ᱵᱮᱠᱛᱤ ᱜᱚᱛᱚ ᱵᱷᱟᱵᱮ ᱠᱚ ᱦᱚᱦᱚ ᱟᱢᱟ ᱚᱸᱰᱮ ᱦᱚᱸ ᱱᱤᱡᱮᱛᱮᱢ ᱪᱷᱚᱵᱤ ᱠᱚᱢ ᱵᱮᱱᱟᱣ ᱫᱟᱲᱮᱭᱟ ᱠᱚᱣᱟ ᱟᱨ ᱚᱱᱰᱮᱦᱚᱸ ᱡᱟᱜᱮ ᱢᱩᱞᱞᱚ ᱥᱮ ᱴᱟᱠᱟ ᱯᱚᱭᱥᱟ ᱥᱮ ᱡᱟᱦᱟᱱᱟᱜ ᱜᱮᱠᱚ ᱜᱚᱲᱚ ᱮᱢ ᱫᱟᱲᱮ ᱮᱢᱟᱢᱟ ᱠᱚ